ᱟᱵᱚ ᱵᱮᱝᱜᱚᱞ ᱨᱮᱫᱚ ᱟᱭᱢᱟ ᱞᱮᱠᱟᱱᱟᱜ ᱞᱟᱠᱪᱟᱨ ᱯᱚᱨᱚᱵᱽ ᱜᱮ ᱢᱮᱱᱟᱜᱼᱟ ᱟᱵᱚᱫᱚ ᱟᱭᱢᱟ ᱞᱮᱠᱟᱱ ᱯᱚᱨᱚᱵᱽ ᱛᱟᱵᱚᱱ ᱡᱮᱢᱚᱱ ᱥᱚᱦᱚᱨᱟᱭ ᱢᱤᱫᱴᱟᱱ ᱯᱚᱨᱚᱵᱽ ᱵᱟᱦᱟ ᱢᱤᱫᱴᱟᱱ ᱢᱟᱜ ᱢᱚᱬᱮ ᱢᱤᱫᱴᱟᱱ ᱢᱟᱜᱽ ᱵᱚᱸᱜᱟᱨᱮ ᱵᱚᱸᱜᱟ ᱡᱟᱛᱨᱟ ᱢᱤᱫᱴᱟᱱ ᱮᱢᱟᱱ ᱠᱚ ᱯᱚᱨᱚᱵᱽ ᱢᱮᱱᱟᱜ ᱛᱟᱵᱚᱱᱟ ᱟᱨ ᱯᱚᱱᱚᱛ ᱞᱟᱹᱭ ᱛᱮᱫᱚ ᱟᱵᱚᱫᱚ ᱥᱟᱱᱟᱢ ᱯᱚᱱᱚᱛ ᱨᱮᱜᱮ ᱡᱩᱫᱟᱹ ᱡᱩᱫᱟᱹ ᱵᱚᱱ ᱢᱟᱱᱟᱣᱟ ᱥᱟᱱᱟᱢ ᱞᱮᱠᱟᱱᱟᱜ ᱯᱚᱨᱚᱵᱽ ᱟᱵᱚᱫᱚ ᱡᱮᱢᱚᱱ ᱵᱮᱝᱜᱚᱞ ᱨᱮᱫᱚ ᱥᱚᱦᱚᱨᱟᱭ ᱵᱚᱸᱜᱟ ᱵᱚᱱ ᱥᱚᱦᱚᱨᱟᱭᱚᱜᱼᱟ ᱟᱨ ᱮᱴᱟᱜ ᱯᱚᱱᱚᱛ ᱠᱚᱨᱮᱫᱚ ᱯᱩᱥ ᱵᱚᱸᱜᱟ ᱠᱚ ᱥᱚᱦᱚᱨᱟᱭᱚᱜᱼᱟ ᱟᱵᱚ ᱯᱚᱱᱚᱛ ᱨᱮᱫᱚ ᱥᱚᱦᱚᱨᱟᱭ ᱵᱚᱸᱜᱟ ᱵᱚᱱ ᱥᱚᱦᱚᱨᱟᱭᱚᱜᱼᱟ ᱚᱱᱟᱜᱮ ᱤᱧᱫᱩᱧ ᱠᱩᱥᱤᱭᱟᱜᱼᱟ